ᱤᱧᱟᱹᱜ ᱡᱟᱦᱟᱸ ᱠᱷᱟᱥ ᱯᱟᱹᱨᱩᱠᱷᱤᱭᱟᱹ ᱥᱮ ᱫᱚᱠᱷᱚᱛᱟ ᱢᱮᱱᱟᱜ ᱛᱤᱧᱟᱹ ᱚᱱᱟ ᱫᱚ ᱥᱮᱨᱮᱧ ᱚᱞ ᱟᱨ ᱚᱱᱚᱬᱦᱮ ᱚᱞ ᱥᱮᱨᱮᱧ ᱚᱞ ᱚᱞ ᱨᱮ ᱥᱮᱨᱮᱧᱟ ᱱᱚᱣᱟ ᱞᱟᱹᱜᱤᱫ ᱛᱮ ᱤᱧ ᱟᱭᱢᱟ ᱞᱮᱠᱟᱱ ᱯᱩᱛᱷᱤ ᱯᱟᱛᱟᱷᱟᱢ ᱠᱚᱹᱧ ᱯᱟᱲᱦᱟᱣᱮᱫ ᱠᱟᱱᱟ ᱟᱭᱢᱟ ᱚᱱᱚᱞᱤᱭᱟᱹ ᱠᱚᱣᱟᱜ ᱚᱞ ᱚᱞᱟᱜ ᱯᱩᱛᱷᱤ ᱯᱟᱛᱷᱟᱢ ᱠᱚᱹᱧ ᱯᱟᱲᱦᱟᱣ ᱠᱟᱛᱮ ᱚᱱᱟ ᱨᱮᱭᱟᱜ ᱩᱛᱱᱟᱹᱣ ᱪᱮᱫ ᱞᱮᱠᱟ ᱞᱤᱫᱟᱹᱧ ᱥᱮ ᱚᱱᱞᱟᱭᱤᱱ ᱠᱩᱨᱩᱢᱩᱭ ᱤᱫᱟᱹᱧ ᱥᱮ ᱟᱨᱡᱟᱣᱮᱫ ᱠᱟᱱᱟ